ᱜᱤᱫᱽᱨᱟᱹ ᱠᱚ ᱦᱟᱨᱟᱼᱵᱩᱨᱩ ᱠᱚ ᱞᱟᱹᱜᱤᱫ ᱜᱤᱫᱽᱨᱟᱹ ᱫᱚ ᱠᱟᱹᱴᱤᱡ ᱠᱷᱚᱡ ᱫᱚ ᱛᱳᱣᱟ ᱠᱚ ᱧᱩᱭᱟ ᱜᱚᱜᱚ ᱛᱳᱣᱟ ᱤᱱᱟᱹ ᱠᱟᱛᱮᱫ ᱦᱟᱨᱟ ᱧᱚᱜ ᱠᱟᱛᱮᱫ ᱫᱚ ᱛᱷᱚᱲᱟᱜᱟᱱ ᱚᱱᱟ ᱵᱷᱤᱴᱟᱢᱤᱱ ᱠᱚ ᱡᱚᱢᱟ ᱤᱱᱟᱹ ᱛᱟᱭᱚᱢ ᱫᱚ ᱥᱮᱱᱴᱟᱨ ᱨᱮ ᱚᱠᱟᱴᱟᱜ ᱚᱱᱟ ᱤᱭᱟᱹ ᱯᱳᱞᱤᱭᱳ ᱠᱚ ᱤᱭᱟᱹ ᱯᱳᱞᱤᱭᱳ ᱠᱚ ᱦᱟᱛᱼᱟ ᱤᱱᱟᱹ ᱠᱟᱛᱮᱫ ᱟᱭᱢᱟ ᱨᱚᱠᱚᱢᱟᱜ ᱵᱷᱤᱴᱟᱢᱤᱱ ᱚᱱᱟ ᱦᱟᱨᱟᱼᱵᱩᱨᱩᱜ ᱞᱟᱹᱜᱤᱫ ᱵᱚᱦᱚᱜ ᱨᱮ ᱵᱩᱫᱽᱫᱷᱤ ᱠᱚ ᱦᱩᱭᱩᱜᱚᱜ ᱞᱟᱹᱜᱤᱫ ᱠᱚ ᱡᱚᱢᱟ ᱠᱚᱢᱯᱞᱮᱱ ᱠᱚ ᱦᱚᱨᱞᱤᱠᱥ ᱠᱚ ᱱᱮᱛᱟᱨ ᱜᱤᱫᱽᱨᱟᱹ ᱫᱚ ᱟᱨ ᱜᱤᱫᱽᱨᱟᱹ ᱫᱚ ᱦᱟᱨᱟᱼᱵᱩᱨᱩ ᱦᱚᱪᱚ ᱠᱚ ᱞᱟᱹᱜᱤᱫ ᱥᱮᱬᱟ ᱠᱚ ᱞᱟᱹᱜᱤᱫ ᱚᱞᱚᱜ ᱯᱟᱲᱦᱟᱜ ᱟᱭᱢᱟ ᱨᱚᱠᱚᱢ ᱠᱚ ᱪᱮᱫᱼᱟ ᱤᱧᱫᱚ ᱜᱤᱫᱽᱨᱟᱹᱧ ᱪᱮᱫ ᱟᱠᱚ ᱠᱟᱱᱟ ᱠᱟᱹᱴᱤᱡ ᱠᱷᱚᱡ ᱟᱭᱢᱟ ᱨᱚᱠᱚᱢ ᱚᱞᱚᱜ ᱯᱟᱲᱦᱟᱜ ᱥᱮ ᱥᱮᱬᱟᱜ ᱞᱟᱹᱜᱤᱫ ᱫᱤᱥᱟᱹ ᱫᱚᱦᱚᱭ ᱞᱟᱹᱜᱤᱫ ᱟᱭᱢᱟ ᱨᱚᱠᱚᱢ ᱜᱤᱫᱽᱨᱟᱹ ᱠᱚ ᱞᱟᱹᱜᱤᱫ ᱢᱟᱱᱮ ᱪᱮᱥᱴᱟᱭᱮᱫᱟᱹᱧ ᱡᱮᱱᱚ ᱢᱤᱫ ᱫᱤᱱ ᱦᱤᱞᱳᱜ ᱢᱚᱡᱽ ᱛᱮᱠᱚ ᱪᱮᱫ ᱫᱟᱲᱮᱭᱟᱜ ᱚᱱᱟ ᱞᱮᱠᱟᱛᱮ ᱤᱧᱫᱚ ᱢᱤᱢᱤᱫ ᱜᱚᱴᱮᱡ ᱟᱠᱷᱚᱨ ᱢᱚᱡᱽ ᱛᱤᱧ ᱞᱟᱹᱭ ᱟᱠᱚ ᱠᱟᱱᱟ ᱟᱨ ᱚᱱᱟ ᱞᱮᱠᱟᱛᱮ ᱦᱟᱨᱟᱼᱵᱩᱨᱩᱜ ᱠᱟᱱᱟ ᱠᱚ ᱟᱨ ᱢᱚᱡᱽ ᱜᱮᱠᱚ ᱦᱩᱭᱩᱜᱚᱜᱠᱟᱱᱟ ᱟᱨᱠᱤ ᱱᱤᱛ ᱫᱷᱟᱹᱵᱤᱡ ᱛᱮ ᱢᱤᱢᱤᱫ ᱜᱚᱴᱮᱡ ᱜᱤᱫᱽᱨᱟᱹ ᱢᱚᱡᱽ ᱛᱮ ᱢᱟᱱᱮ ᱢᱤᱢᱤᱫ ᱜᱚᱴᱮᱡ ᱠᱟᱛᱷᱟ ᱢᱚᱡᱽ ᱛᱮᱧ ᱪᱮᱫ ᱦᱚᱪᱚ ᱫᱟᱲᱮᱭᱟᱠᱟᱫ ᱠᱚᱣᱟ